ᱦᱮᱞᱳ ᱡᱮ ᱤᱧᱫᱩᱧ ᱢᱮᱱᱮᱫᱟ ᱪᱮᱫ ᱢᱮᱱᱮᱫ ᱛᱟᱵᱚᱱᱟ ᱡᱮ ᱤᱧ ᱱᱚᱜᱼᱚᱭ ᱯᱟᱲᱦᱟᱜ ᱫᱚ ᱱᱤᱛᱚᱜ ᱫᱚ ᱯᱩᱨᱟᱹᱯᱩᱨᱤ ᱦᱩᱭᱱᱟ ᱱᱤᱛᱚᱜ ᱫᱚ ᱱᱤᱛᱚᱜ ᱪᱟᱹᱠᱨᱤ ᱵᱟᱵᱚᱛ ᱛᱮ ᱤᱧ ᱱᱤᱛᱚᱜ ᱯᱷᱚᱨᱚᱢ ᱡᱮᱧ ᱯᱷᱮᱞᱟᱯ ᱡᱮ ᱱᱚᱣᱟ ᱵᱟᱵᱚᱛ ᱛᱮ ᱛᱷᱚᱲᱟ ᱜᱟᱱ ᱠᱟᱹᱴᱤᱡ ᱯᱮ ᱞᱟᱹᱭᱟᱹᱧ ᱠᱷᱟᱱ ᱪᱟᱹᱠᱨᱤ ᱨᱮᱱᱟᱜ ᱱᱚᱣᱟ ᱯᱷᱚᱨᱚᱢ ᱵᱟᱵᱚᱛᱮ ᱪᱮᱫ ᱪᱮᱫ ᱠᱚ ᱞᱟᱜᱟᱣ ᱤᱧᱟᱹ ᱱᱚᱣᱟ ᱠᱚᱯᱮ ᱞᱟᱹᱭᱟᱹᱧ ᱠᱷᱟᱱ ᱠᱟᱹᱴᱤᱡ ᱟᱹᱰᱤ ᱱᱟᱯᱟᱭ ᱜᱮ ᱵᱟᱝ ᱥᱩᱨᱮᱥᱟᱜᱤᱧ ᱟᱹᱭᱠᱟᱹᱣ ᱠᱮᱭᱟ ᱵᱟᱝ ᱟᱹᱰᱤ ᱟᱯᱱᱟᱨ ᱦᱚᱸ ᱱᱟᱯᱟᱭ ᱧᱚᱜ ᱛᱷᱚᱲᱟᱧ ᱟᱹᱭᱠᱟᱹᱣ ᱠᱮᱭᱟ ᱟᱫᱚ ᱱᱚᱣᱟ ᱜᱮ ᱠᱟᱹᱴᱤᱡ ᱯᱮ ᱞᱟᱹᱭᱟᱹᱧ ᱠᱷᱟᱱ ᱟᱹᱰᱤ ᱱᱟᱯᱟᱭ ᱜᱮᱧ ᱵᱩᱡᱷᱟᱹᱣ ᱠᱮᱭᱟ ᱮᱱᱛᱮ